ᱦᱮᱞᱳ ᱚ ᱚᱠᱚᱭᱮᱢ ᱞᱟᱹᱭᱮᱫᱼᱟ ᱚ ᱵᱟᱦᱟ ᱟᱹᱠᱷᱨᱤᱧᱤᱡ ᱤᱧᱫᱚ ᱵᱟᱦᱟ ᱠᱤᱨᱤᱧᱤᱡ ᱤᱧᱫᱚ ᱵᱟᱦᱟ ᱠᱤᱨᱤᱧᱤᱡ ᱥᱟᱹᱛᱷᱤ ᱢᱩᱨᱢᱩ ᱟᱨ ᱪᱮᱫ ᱵᱟᱦᱟ ᱠᱚᱢ ᱟᱹᱠᱷᱨᱤᱧᱮᱫᱼᱟ ᱚ ᱦᱚᱸ ᱛᱤᱱᱟᱹᱜ ᱦᱮᱸ ᱦᱮᱸ ᱦᱮᱸ ᱦᱮᱸ ᱚ ᱦᱚᱸ ᱟᱫᱚ ᱫᱟᱢ ᱠᱟᱜ ᱟᱢ ᱪᱮᱫ ᱞᱮᱠᱟ ᱚ ᱦᱚᱸ ᱦᱮᱸ ᱚ ᱦᱚᱸ ᱚ ᱦᱚᱸ ᱟᱵᱚ ᱥᱟᱱᱛᱟᱲ ᱨᱮᱢᱟ ᱜᱩᱞᱟᱹᱪᱤ ᱵᱟᱦᱟᱜᱮ ᱟᱥᱚᱞᱟᱜ ᱜᱮ ᱛᱟᱵᱚᱱ ᱟᱫᱚ ᱚᱱᱟᱜᱤᱧ ᱠᱩᱞᱤᱭᱮᱫ ᱢᱮ ᱛᱟᱦᱮᱱᱟ ᱡᱮ ᱪᱮᱫ ᱞᱮᱠᱟ ᱫᱟᱢ ᱢᱮᱱᱛᱮ ᱦᱳᱭ ᱟᱫᱚ ᱚᱱᱟ ᱦᱮᱸ ᱦᱳᱭ ᱦᱟᱛᱟᱣᱤᱧ ᱞᱟᱹᱭᱮᱫ ᱛᱟᱦᱮᱱᱟ ᱚᱱᱟ ᱪᱤᱠᱟᱹᱛᱮ ᱟᱫᱚᱧ ᱠᱩᱞᱤᱭᱮᱫ ᱢᱮᱭᱟ ᱟᱫᱚ ᱯᱩᱭᱥᱟᱹ ᱠᱚᱧ ᱡᱳᱜᱟᱲ ᱞᱮᱜᱮ ᱟᱨ ᱚ ᱚ ᱦᱚᱸ ᱟᱫᱚ ᱪᱮᱫ ᱫᱤᱱ ᱠᱚᱨᱮᱫ ᱠᱷᱩᱞᱟᱹᱜᱼᱟ ᱵᱚᱱᱫᱚ ᱛᱟᱦᱮᱱ ᱛᱟᱢᱟ ᱨᱚᱵᱤᱵᱟᱨ ᱫᱤᱱ ᱜᱩᱨᱩᱵᱟᱨ ᱫᱤᱱ ᱠᱚᱨᱮ ᱫᱚ ᱠᱷᱩᱞᱟᱹᱣ ᱛᱟᱦᱮᱱᱟ ᱚ ᱦᱚᱸ ᱟᱨ ᱵᱟᱫᱽ ᱵᱟᱹᱠᱤ ᱫᱤᱱ ᱫᱚ ᱵᱚᱱᱫᱚ ᱛᱟᱦᱮᱱᱟ ᱚ ᱦᱚᱸ ᱮᱱᱦᱤᱞᱳᱜ ᱫᱚ ᱵᱟᱡᱟᱨ ᱠᱟᱱᱟ ᱥᱮ ᱚ ᱦᱚ ᱦᱳᱭ ᱛᱚ ᱦᱳᱭ